ᱦᱮᱸ ᱱᱚᱰᱮ ᱠᱟᱛᱷᱟ ᱫᱚ ᱦᱩᱭᱩᱜ ᱠᱟᱱᱟ ᱵᱮᱝᱜᱚᱞ ᱨᱮᱭᱟᱜ ᱪᱟᱦᱮ ᱡᱷᱟᱲᱠᱷᱚᱸᱰ ᱨᱮᱭᱟᱜ ᱪᱟᱦᱮ ᱳᱰᱤᱥᱟ ᱨᱮᱭᱟᱜ ᱡᱟᱦᱟᱸ ᱨᱮᱭᱟᱜ ᱜᱮ ᱟᱵᱚ ᱥᱟᱱᱛᱟᱲ ᱡᱟᱹᱛᱤᱭᱟᱜ ᱢᱮᱱ ᱫᱷᱚᱨᱚᱢ ᱨᱮᱭᱟᱜ ᱢᱩᱬᱩᱛ ᱠᱟᱛᱷᱟ ᱫᱚ ᱱᱤᱭᱟᱹ ᱜᱮ ᱡᱮ ᱟᱵᱚ ᱫᱚ ᱢᱟᱨᱟᱝ ᱵᱳᱨᱳ ᱟᱭᱩᱨ ᱥᱩᱛᱩᱜ ᱦᱚᱲ ᱠᱟᱱᱟ ᱵᱚᱱ ᱚᱱᱟᱛᱮ ᱩᱱᱤᱭᱟᱜ ᱫᱮᱵᱟ ᱥᱮᱵᱟ ᱛᱟᱞᱟᱛᱮ ᱩᱱᱤᱭᱟᱜ ᱵᱚᱸᱜᱟ ᱵᱳᱨᱳ ᱛᱟᱞᱟᱛᱮ ᱟᱵᱚᱣᱟᱜ ᱡᱟᱦᱟᱸ ᱵᱚᱱ ᱡᱩᱢᱤᱫᱚᱜᱼᱟ ᱥᱮ ᱟᱵᱚ ᱡᱮ ᱢᱤᱫᱴᱟᱝ ᱱᱚᱜᱼᱚᱭ ᱵᱤᱨᱵᱩᱨᱩ ᱛᱟᱞᱟᱨᱮ ᱥᱟᱱᱟᱢ ᱦᱚᱲ ᱢᱤᱫ ᱛᱚᱲᱮ ᱥᱩᱛᱟᱹᱢ ᱨᱮ ᱢᱤᱫ ᱠᱟᱛᱮᱫ ᱢᱮᱱᱮᱫ ᱫᱚ ᱥᱟᱢᱟᱡᱤᱠ ᱨᱩᱯ ᱠᱟᱛᱮᱫ ᱛᱟᱦᱮᱸ ᱠᱟᱛᱮᱫ ᱱᱚᱜ ᱱᱟ ᱠᱷᱟᱹᱛᱤᱨ ᱜᱮ ᱟᱵᱚ ᱥᱟᱱᱛᱟᱲ ᱡᱟᱛᱤ ᱨᱮ ᱡᱟᱦᱟᱸ ᱛᱤᱱᱟᱹᱜ ᱵᱚᱸᱜᱟ ᱵᱳᱨᱳ ᱪᱚᱞ ᱚᱴᱚ ᱟᱠᱟᱫᱟᱭ ᱚᱱᱟ ᱫᱚ ᱥᱟᱱᱟᱢ ᱦᱚᱲᱻ ᱪᱩᱨᱩᱡ ᱪᱟᱣᱞᱮ ᱟᱨ ᱥᱤᱢ ᱵᱩᱥᱟᱹᱜ ᱛᱟᱞᱟᱛᱮ ᱚᱱᱟ ᱛᱮ ᱟᱛᱳ ᱨᱮᱱ ᱥᱟᱱᱟᱢ ᱦᱚᱲ ᱢᱤᱫ ᱠᱟᱛᱮᱫ ᱡᱟᱦᱟᱸ ᱛᱤᱱᱟᱹᱜ ᱥᱟᱞᱮ ᱨᱮ ᱵᱚᱸᱜᱟ ᱵᱩᱨᱩ ᱢᱮᱱᱟᱜ ᱛᱟᱵᱚᱱᱟ ᱱᱚᱜ ᱚᱭ ᱢᱟᱜᱽ ᱥᱤᱢ ᱨᱮ ᱢᱟᱜᱽ ᱴᱟᱺᱰᱤ ᱨᱮ ᱢᱟᱜᱽ ᱵᱚᱸᱜᱟ ᱵᱳᱨᱳ ᱛᱟᱞᱟ ᱛᱮ ᱥᱮ ᱱᱚᱜᱼᱚᱭ ᱯᱷᱟᱹᱜᱩᱱ ᱠᱚ ᱥᱮᱴᱮᱨ ᱞᱮᱱ ᱠᱷᱟᱱ ᱵᱚᱸᱜᱟ ᱵᱳᱨᱳ ᱡᱟᱦᱟᱸ ᱛᱤᱱᱟᱹᱜ ᱢᱮᱱᱟᱜ ᱠᱚᱫᱚ ᱡᱚᱛᱚ ᱠᱷᱚᱱ ᱥᱟᱞᱮ ᱨᱮᱭᱟᱜ ᱡᱚᱛᱚ ᱠᱷᱚᱱ ᱠᱟᱡᱟᱠ ᱢᱟᱨᱟᱝ ᱵᱚᱸᱜᱟ ᱵᱳᱨᱳ ᱫᱚ ᱦᱩᱭᱩᱜ ᱠᱟᱱᱟ ᱵᱟᱦᱟ ᱚᱱᱟ ᱵᱟᱦᱟ ᱵᱩᱨᱩ ᱨᱮ ᱵᱟᱦᱟ ᱵᱚᱸᱜᱟ ᱨᱮ ᱪᱩᱱᱦᱟᱹ ᱯᱤᱪᱷᱩ ᱥᱟᱱᱟᱢ ᱦᱚᱲ ᱟᱭᱩ ᱠᱟᱱ ᱵᱟᱵᱟ ᱠᱟᱱ ᱥᱟᱱᱟᱢ ᱦᱚᱲ ᱥᱮᱴᱮᱨ ᱛᱟᱞᱟᱛᱮ ᱟᱛᱳ ᱨᱮᱭᱟᱜ ᱡᱟᱦᱟᱸ ᱢᱟᱨᱟᱝ ᱫᱷᱚᱨᱚᱢ ᱛᱷᱟᱱ ᱵᱚᱸᱜᱟ ᱵᱳᱨᱳ ᱛᱷᱟᱱ ᱡᱟᱦᱮᱨ ᱮᱨᱟᱣᱟᱜ ᱢᱟᱹᱱ ᱢᱚᱦᱤᱢᱟᱱ ᱧᱩᱛᱩᱢ ᱛᱮ ᱡᱟᱦᱟᱸ ᱡᱟᱦᱮᱨ ᱛᱷᱟᱱ ᱵᱚᱱ ᱫᱚᱦᱚᱣ ᱠᱟᱫ ᱫᱚ ᱚᱱᱟ ᱨᱮ ᱟᱭᱳ ᱠᱟᱱ ᱵᱟᱵᱟ ᱠᱟᱱ ᱥᱟᱱᱟᱢ ᱦᱚᱲ ᱥᱚᱦᱚᱨ ᱥᱮᱴᱮᱨ ᱛᱟᱞᱟᱛᱮ ᱡᱟᱦᱟᱸ ᱴᱷᱮᱡ ᱵᱚᱸᱜᱟ ᱵᱳᱨᱳ ᱨᱮᱵᱚᱱ ᱱᱮᱦᱚᱨ ᱡᱚᱸᱦᱟᱨᱚᱜᱼᱟ ᱟᱵᱚᱣᱟᱜ ᱡᱤᱣᱤ ᱡᱟᱹᱛᱤ ᱵᱚᱸᱜᱟ ᱵᱳᱨᱳ ᱴᱷᱮᱡ ᱵᱚᱱ ᱨᱤᱪ ᱟᱡᱟ ᱱᱚᱜᱼᱚᱭ ᱱᱚᱣᱟ ᱩᱭᱦᱟᱹᱨ ᱠᱟᱛᱮ ᱥᱟᱱᱟᱢ ᱦᱚᱲ ᱟᱭᱳ ᱠᱟᱱ ᱵᱟᱵᱟ ᱠᱟᱱ ᱡᱩᱢᱤᱫ ᱛᱟᱞᱟᱛᱮ ᱡᱟᱦᱟᱸ ᱵᱚᱱ ᱵᱚᱸᱜᱟ ᱵᱳᱨᱳᱭᱟ ᱱᱚᱣᱟ ᱜᱮ ᱦᱩᱭᱩᱜ ᱠᱟᱱᱟ ᱵᱟᱦᱟ ᱟᱨ ᱱᱚᱣᱟ ᱵᱟᱦᱟ ᱵᱚᱸᱜᱟ ᱵᱳᱨᱳ ᱨᱮ ᱥᱟᱱᱟᱢ ᱦᱚᱲ ᱱᱚᱣᱟ ᱨᱮᱵᱚᱱ ᱥᱮᱞᱮᱫᱚᱜᱼᱟ ᱱᱤᱭᱟᱹ ᱠᱷᱟᱹᱛᱤᱨ ᱨᱚᱜᱼᱟ ᱡᱮ ᱟᱵᱚ ᱱᱟᱭᱠᱮ ᱮᱱᱮᱡ ᱥᱮᱨᱮᱧ ᱛᱟᱞᱟᱛᱮ ᱡᱟᱦᱮᱨ ᱛᱮ ᱤᱫᱤᱭᱮ ᱦᱩᱭᱩᱜᱼᱟ ᱮᱵᱚᱝ ᱮᱱᱮᱡ ᱥᱮᱨᱮᱧ ᱛᱟᱞᱟᱛᱮ ᱨᱩ ᱨᱟᱦᱟ ᱛᱟᱞᱟᱛᱮ ᱥᱟᱱᱟᱢ ᱠᱚ ᱢᱤᱫ ᱠᱟᱛᱮᱫ ᱡᱟᱦᱮᱨ ᱵᱮᱲᱦᱟᱭ ᱛᱮ ᱮᱱᱮᱡ ᱪᱩᱢᱟᱹᱲᱟ ᱟᱪᱩᱨ ᱛᱟᱞᱟᱛᱮ ᱟᱵᱚ ᱱᱟᱭᱠᱮ ᱵᱚᱱ ᱤᱫᱤᱭ ᱭᱟ ᱥᱮ ᱚᱸᱰᱮ ᱡᱟᱦᱮᱨ ᱛᱷᱟᱱ ᱜᱚᱰᱟ ᱨᱮ ᱨᱟᱹᱥᱠᱟᱹ ᱨᱚᱢᱚᱡᱽ ᱛᱟᱞᱟᱛᱮ ᱵᱷᱮᱫᱽ ᱠᱮ ᱵᱷᱮᱫᱽ ᱩᱱᱟᱹᱜ ᱵᱚᱸᱜᱟ ᱵᱳᱨᱳ ᱨᱮᱭᱟᱜ ᱥᱮᱨᱮᱧ ᱠᱚ ᱮᱦᱚᱵ ᱠᱟᱛᱮᱫ ᱡᱷᱟᱨᱱᱤ ᱠᱷᱚᱡ ᱮᱦᱚᱵ ᱠᱟᱛᱮᱫ ᱡᱮ ᱩᱱᱟᱹᱜ ᱵᱚᱱ ᱮᱱᱮᱡ ᱨᱟᱹᱥᱠᱟᱹᱭᱟ ᱚᱱᱟ ᱛᱟᱞᱟᱛᱮ ᱱᱚᱜᱼᱚᱭ ᱡᱮ ᱢᱤᱫᱴᱟᱝ ᱵᱟᱦᱟ ᱵᱚᱸᱜᱟ ᱨᱮᱭᱟᱜ ᱱᱩᱱᱟᱹᱜ ᱞᱟᱠᱪᱟᱨ ᱞᱟᱭ ᱞᱟᱠᱪᱟᱨ ᱮᱱᱮᱡ ᱥᱮᱨᱮᱧ ᱢᱮᱱᱟᱜᱼᱟ ᱱᱚᱣᱟ ᱦᱚᱸ ᱟᱵᱚ ᱛᱟᱞᱟᱨᱮ ᱡᱤᱭᱟᱹᱲ ᱛᱟᱦᱮᱱᱟ ᱡᱤᱭᱟᱹᱲ ᱥᱟᱶ ᱥᱟᱶᱛᱮ ᱱᱩᱠᱩ ᱡᱮ ᱡᱟᱦᱟᱸᱭ ᱨᱮᱸᱜᱮᱡ ᱠᱟᱱ ᱠᱤᱥᱟᱹᱬ ᱠᱟᱱ ᱜᱩᱛᱤ ᱠᱟᱱ ᱫᱟᱥᱤ ᱠᱟᱱ ᱥᱟᱱᱟᱢ ᱦᱚᱲ ᱱᱚᱣᱟ ᱨᱮ ᱥᱚᱦᱚᱨ ᱥᱮᱴᱮᱨ ᱠᱟᱛᱮ ᱡᱩᱢᱤᱫ ᱠᱟᱛᱮ ᱢᱤᱫᱴᱟᱝ ᱟᱵᱚᱣᱟᱜ ᱤᱭᱩᱱᱤᱴᱤ ᱥᱮ ᱢᱤᱫᱴᱟᱝ ᱟᱵᱚᱣᱟᱜ ᱫᱷᱚᱨᱚᱢ ᱪᱟᱨ ᱪᱟᱣ ᱵᱚᱸᱜᱟ ᱵᱳᱨᱳ ᱥᱮᱨᱣᱟ ᱪᱟᱨ ᱪᱟᱣ ᱱᱚᱣᱟ ᱨᱮ ᱟᱵᱚ ᱵᱚᱱ ᱥᱮᱞᱮᱫᱚᱜᱼᱟ ᱚᱱᱟ ᱥᱟᱶᱛᱮ ᱟᱨ ᱦᱚᱸ ᱡᱟᱦᱟᱸ ᱢᱮᱱᱟᱜᱼᱟ ᱮᱨᱚᱜ ᱥᱤᱢ ᱦᱟᱹᱲᱭᱟᱹᱨ ᱥᱤᱢ ᱡᱚᱢ ᱥᱤᱢ ᱡᱟᱱᱛᱷᱟᱲ ᱥᱤᱢ ᱡᱟᱦᱟᱸ ᱛᱤᱱᱟᱹᱜ ᱜᱮ ᱵᱚᱸᱜᱟ ᱵᱳᱨᱳ ᱠᱚ ᱢᱮᱱᱟᱜ ᱠᱚ ᱱᱚᱣᱟ ᱡᱟᱦᱟᱸ ᱛᱤᱱᱟᱹᱜ ᱵᱚᱸᱜᱟ ᱵᱳᱨᱳ ᱱᱚᱣᱟ ᱫᱚ ᱵᱚᱸᱜᱟ ᱵᱳᱨᱳ ᱫᱮᱵᱟ ᱥᱮᱵᱟ ᱢᱤᱫᱴᱟᱝ ᱫᱷᱚᱨᱚᱢ ᱠᱟᱹᱢᱤ ᱦᱚᱨᱟ ᱠᱟᱱᱟ ᱟᱨ ᱱᱚᱣᱟ ᱛᱟᱞᱟᱛᱮ ᱟᱛᱳ ᱨᱮ ᱥᱮ ᱫᱤᱥᱚᱢ ᱨᱮ ᱥᱮ ᱵᱤᱨ ᱵᱩᱥᱩ ᱵᱤᱨ ᱵᱩᱨᱩ ᱡᱟᱦᱟᱸ ᱵᱤᱨ ᱫᱤᱥᱚᱢ ᱨᱮᱵᱚᱱ ᱟᱛᱳ ᱫᱤᱦᱟᱹᱛ ᱠᱟᱫ ᱫᱚ ᱟᱵᱚ ᱡᱩᱢᱤᱫ ᱠᱟᱛᱮ ᱛᱟᱦᱮᱸ ᱠᱟᱛᱮ ᱟᱛᱳ ᱵᱚᱱ ᱨᱩᱠᱷᱤᱭᱟᱹᱣᱟ ᱟᱵᱚ ᱢᱟᱹᱱᱢᱤ ᱡᱟᱛᱤ ᱞᱮᱠᱟ ᱛᱮ ᱟᱵᱚᱣᱟᱜ ᱡᱟᱦᱟᱸ ᱥᱟᱱᱛᱟᱲ ᱡᱟᱹᱛᱤ ᱢᱮᱱᱟᱜᱼᱟ ᱟᱵᱚ ᱫᱤᱥᱚᱢ ᱨᱮᱭᱟᱜ ᱱᱚᱣᱟ ᱵᱤᱥᱥᱟᱭᱚᱱ ᱡᱩᱜᱽ ᱨᱮ ᱟᱵᱚ ᱵᱚᱱ ᱡᱤᱭᱟᱹᱲ ᱛᱟᱦᱮᱱ ᱢᱟ ᱥᱮ ᱱᱚᱣᱟ ᱵᱤᱨ ᱵᱩᱨᱩ ᱡᱤᱵᱽ ᱡᱤᱭᱟᱹᱞᱤ ᱠᱷᱚᱱ ᱢᱤᱫ ᱛᱮ ᱛᱟᱦᱮᱸ ᱠᱟᱛᱮᱫ ᱩᱱᱠᱩ ᱞᱟᱹᱲᱦᱟᱹᱭ ᱛᱟᱞᱟᱛᱮᱵᱚᱱ ᱵᱟᱧᱪᱟᱣ ᱛᱟᱦᱮᱸ ᱫᱟᱲᱮᱭᱟᱜ ᱢᱟ ᱥᱮ ᱮᱴᱟᱜᱼᱟᱜ ᱡᱟᱹᱛᱤ ᱯᱟᱨᱤᱥ ᱠᱷᱚᱡ ᱟᱵᱚ ᱚᱱᱟ ᱮᱞᱟᱝ ᱠᱷᱚᱡ ᱟᱵᱚ ᱵᱟᱵᱚᱱ ᱞᱚᱜ ᱢᱟ ᱚᱱᱟ ᱠᱷᱚᱡ ᱵᱚᱱ ᱡᱟᱸᱜᱮ ᱫᱟᱨᱟᱢᱟ ᱚᱱᱟ ᱛᱮ ᱟᱵᱚ ᱥᱟᱱᱟᱢ ᱠᱟᱱ ᱟᱭᱩ ᱠᱟᱱ ᱵᱟᱵᱟ ᱠᱟᱱ ᱟᱵᱚᱣᱟᱜ ᱫᱷᱚᱨᱚᱢ ᱠᱟᱢᱤ ᱦᱚᱨᱟ ᱛᱟᱞᱟᱛᱮ ᱟᱛᱳ ᱨᱮ ᱡᱟᱦᱟᱸ ᱢᱟᱺᱡᱷᱤ ᱛᱷᱟᱱ ᱵᱮᱲᱦᱟᱭ ᱛᱮᱱᱟᱜ ᱪᱟᱸᱫᱳ ᱨᱮ ᱦᱩᱭᱩᱜ ᱱᱚᱣᱟ ᱞᱟᱜᱽᱲᱮ ᱮᱱᱮᱡ ᱥᱮᱨᱮᱧ ᱛᱟᱞᱟᱛᱮ ᱟᱵᱚᱣᱟᱜ ᱤᱭᱩᱱᱤᱴᱤ ᱵᱚᱱ ᱡᱳᱨᱟ ᱱᱚᱣᱟ ᱛᱟᱞᱟᱛᱮ ᱟᱵᱚᱣᱟᱜ ᱱᱚᱣᱟ ᱫᱷᱚᱨᱚᱢ ᱨᱮᱭᱟᱜ ᱡᱟᱦᱟᱸ ᱜᱟᱞᱢᱟᱨᱟᱣ ᱛᱟᱞᱟᱛᱮ ᱟᱵᱚ ᱚᱱᱟ ᱵᱚᱱ ᱤᱭᱟᱹᱭᱟ ᱥᱮ ᱟᱛᱳ ᱨᱮ ᱡᱟᱦᱟᱱᱟᱜ ᱠᱟᱹᱣᱡᱟᱹ ᱠᱷᱟᱹᱯᱟᱹᱨᱤ ᱛᱟᱞᱟᱛᱮ ᱟᱛᱳ ᱨᱮ ᱡᱟᱦᱟᱸ ᱢᱤᱫᱴᱟᱝ ᱡᱩᱢᱤᱫ ᱱᱚᱥᱴᱚ ᱞᱮᱱᱠᱷᱟᱱ ᱥᱮ ᱡᱩᱢᱤᱫ ᱮ ᱵᱟᱹᱲᱤᱡ ᱞᱮᱱᱠᱷᱟᱱ ᱟᱛᱳ ᱨᱮ ᱢᱟᱺᱡᱷᱤ ᱱᱟᱭᱠᱮ ᱥᱟᱱᱟᱢ ᱦᱚᱲ ᱥᱟᱢᱟᱝ ᱠᱟᱛᱮ ᱡᱟᱦᱟᱸ ᱛᱤᱱᱟᱹᱜ ᱠᱚᱢ ᱵᱤᱥᱤ ᱮᱵᱚᱝ ᱜᱟᱞ ᱢᱟᱨᱟᱣ ᱛᱟᱞᱟᱛᱮ ᱡᱟᱦᱟᱸ ᱵᱚᱱ ᱟᱵᱚ ᱵᱚᱸᱜᱟ ᱵᱳᱨᱳ ᱥᱟᱢᱟᱝ ᱠᱟᱛᱮ ᱡᱟᱦᱟᱸ ᱠᱟᱛᱷᱟ ᱵᱚᱱ ᱞᱟᱹᱭ ᱫᱚ ᱚᱱᱟ ᱦᱚᱸ ᱢᱤᱫᱴᱟᱝ ᱡᱩᱢᱤᱫ ᱨᱮᱭᱟᱜ ᱤᱭᱟᱹ ᱠᱟᱱ ᱜᱮᱭᱟ ᱚᱱᱟ ᱥᱟᱶᱛᱮ ᱟᱵᱚ ᱡᱟᱦᱟᱸ ᱛᱤᱱᱟᱹᱜ ᱥᱮᱸᱫᱨᱟ ᱠᱟᱨᱠᱟ ᱢᱮᱱᱟᱜᱼᱟ ᱟᱛᱳ ᱨᱮᱱ ᱥᱟᱱᱟᱢ ᱡᱩᱣᱟᱹᱱ ᱠᱚᱲᱟ ᱠᱚ ᱡᱩᱢᱤᱫ ᱠᱟᱛᱮ ᱡᱟᱦᱟᱸ ᱱᱚᱜᱼᱚᱭ ᱡᱤᱵᱽ ᱡᱤᱭᱟᱹᱞᱤ ᱥᱟᱶ ᱞᱟᱹᱲᱦᱟᱹᱭ ᱠᱟᱛᱮ ᱵᱚᱱ ᱡᱤᱭᱤᱱ ᱵᱚᱱ ᱠᱷᱟᱸᱰᱟᱣᱮᱫ ᱛᱟᱵᱚᱱ ᱱᱚᱣᱟ ᱦᱚᱸ ᱢᱤᱫᱴᱟᱝ ᱟᱵᱚ ᱫᱷᱚᱨᱚᱢ ᱪᱮᱫ ᱨᱮᱭᱟᱜ ᱥᱮᱪᱮᱫ ᱟᱠᱷᱲᱟ ᱠᱟᱱᱟ ᱚᱱᱟ ᱥᱟᱶᱛᱮ ᱟᱨ ᱦᱚᱸ ᱱᱚᱜᱼᱚᱭ ᱵᱟᱯᱞᱟ ᱨᱮ ᱡᱟᱦᱟᱸ ᱵᱟᱹᱨᱭᱟᱹᱛᱚᱜ ᱵᱚᱱ ᱥᱮᱱᱚᱜᱼᱟ ᱱᱚᱣᱟ ᱠᱟᱱ ᱮᱱᱮᱡ ᱥᱮᱨᱮᱧ ᱱᱟᱹᱴᱣᱟᱹ ᱛᱟᱞᱟᱛᱮ ᱡᱟᱦᱟᱸ ᱞᱟᱹᱴᱷᱤ ᱥᱮ ᱴᱷᱮᱸᱜᱟ ᱠᱷᱮᱞ ᱛᱟᱞᱟᱛᱮ ᱯᱷᱤᱨᱤ ᱦᱩᱞᱞᱟᱹ ᱛᱟᱞᱟᱛᱮ ᱟᱵᱚ ᱞᱟᱹᱲᱦᱟᱹᱭ ᱨᱮᱭᱟᱜ ᱢᱤᱫᱴᱟᱝ ᱤᱭᱟᱹ ᱵᱚᱱ ᱩᱫᱩᱜᱽ ᱫᱚ ᱱᱚᱣᱟ ᱦᱚᱸ ᱢᱤᱫᱴᱟᱝ ᱟᱵᱚ ᱡᱩᱢᱤᱫ ᱨᱮᱭᱟᱜ ᱥᱮ ᱮᱴᱟᱜ ᱯᱷᱟᱹᱫᱽ ᱠᱚ ᱞᱮᱠᱟ ᱞᱟᱹᱲᱦᱟᱹᱭ ᱨᱮᱭᱟᱜ ᱟᱵᱚ ᱟᱵᱚ ᱫᱟᱲᱮ ᱵᱚᱱ ᱟᱨᱡᱟᱣᱟ ᱱᱚᱝᱠᱟ ᱛᱟᱞᱟᱛᱮ ᱟᱵᱚ ᱛᱷᱩᱛᱤ ᱛᱟᱞᱟᱛᱮ ᱥᱮᱪᱮᱫ ᱛᱟᱞᱟᱛᱮ ᱟᱵᱚᱣᱟᱜ ᱯᱚᱨᱚᱵᱽ ᱵᱚᱸᱜᱟ ᱵᱳᱨᱳ ᱨᱮ ᱟᱵᱚ ᱵᱚᱱ ᱡᱩᱢᱤᱫᱚᱜᱼᱟ ᱱᱚᱣᱟ ᱜᱮ ᱡᱟᱹᱱᱤᱡ ᱠᱷᱟᱱ ᱫᱷᱚᱨᱚᱢ ᱨᱮᱭᱟᱜ ᱢᱩᱬᱩᱛ ᱠᱟᱛᱷᱟ ᱫᱚ